ᱥᱮᱫᱟᱭ ᱫᱤᱱ ᱨᱮ ᱜᱤᱫᱟᱹᱨ ᱠᱚᱫᱚ ᱯᱷᱩᱴᱵᱚᱞ ᱦᱚᱠᱤ ᱵᱮᱴᱢᱤᱱᱴᱚᱱ ᱠᱨᱟᱢ ᱵᱳᱨᱰ ᱱᱚᱝᱠᱟᱱᱟᱜ ᱟᱭᱢᱟ ᱜᱮᱢ ᱠᱚ ᱠᱷᱮᱞᱳᱜ ᱠᱟᱱ ᱛᱟᱦᱮᱸᱫ ᱡᱟᱦᱟᱸᱛᱮ ᱟᱠᱚᱣᱟᱜ ᱦᱚᱲᱢᱚ ᱨᱮᱱᱟᱜ ᱪᱟᱨᱪᱟᱣ ᱦᱚᱸ ᱦᱩᱭᱩᱜ ᱠᱟᱱ ᱛᱟᱦᱮᱸᱫ ᱢᱮᱱᱠᱷᱟᱱ ᱱᱟᱦᱟᱜ ᱡᱩᱜᱽ ᱨᱮᱱ ᱜᱤᱫᱟᱹᱨ ᱫᱚ ᱱᱚᱣᱟ ᱠᱚᱨᱮᱱᱟᱜ ᱜᱮ ᱚᱱᱞᱟᱭᱤᱱ ᱵᱷᱟᱨᱥᱮᱱ ᱥᱮ ᱢᱳᱵᱟᱭᱤᱞ ᱜᱮᱢ ᱠᱚ ᱢᱮᱛᱟᱜ ᱠᱟᱱ ᱚᱱᱟ ᱠᱚᱜᱮ ᱡᱟ ᱥᱛᱤ ᱠᱚ ᱠᱩᱥᱤᱭᱟᱜ ᱠᱟᱱᱟ ᱱᱟᱦᱟᱜ ᱡᱩᱜᱽ ᱨᱮᱱ ᱜᱤᱫᱟᱹᱨ ᱫᱚ ᱢᱳᱵᱟᱭᱤᱞ ᱨᱮᱜᱮ ᱠᱨᱤᱠᱮᱴᱮ ᱠᱷᱮᱹᱞᱳᱜ ᱠᱟᱱᱟ ᱢᱳᱵᱟᱭᱤᱞ ᱨᱮᱜᱮ ᱯᱷᱩᱴᱵᱚᱞᱮ ᱠᱷᱮᱹᱞᱳᱜ ᱠᱟᱱᱟ ᱢᱳᱵᱟᱭᱤᱞ ᱨᱮᱜᱮ ᱦᱚᱠᱤ ᱠᱷᱮᱞᱳᱜ ᱠᱟᱱᱟᱭ ᱥᱮ ᱢᱳᱵᱟᱭᱤᱞ ᱨᱮᱜᱮ ᱞᱩᱰᱩ ᱥᱟᱯᱼᱥᱤᱲᱤ ᱥᱮ ᱠᱨᱟᱢ ᱵᱳᱨᱰ ᱱᱚᱝᱠᱟᱱᱟᱜ ᱟᱭᱢᱟ ᱟᱭᱢᱟ ᱜᱮᱢ ᱢᱮᱱᱟᱜᱼᱟ ᱡᱟᱦᱟᱸ ᱫᱚ ᱢᱳᱵᱟᱭᱤᱞ ᱨᱮ ᱠᱷᱮᱞ ᱜᱟᱱᱚᱜᱼᱟ ᱥᱮᱠᱚ ᱠᱷᱮᱞᱳᱜ ᱠᱟᱱᱟ ᱚᱱᱟᱛᱮ ᱱᱟᱦᱟᱜ ᱡᱩᱜᱽ ᱨᱮᱱ ᱜᱤᱫᱟᱹᱨ ᱫᱚ ᱥᱮᱫᱟᱭ ᱨᱮᱱ ᱜᱤᱫᱟᱹᱨ ᱠᱷᱚᱱ ᱫᱚ ᱦᱚᱲᱢᱚ ᱡᱤᱣᱤ ᱛᱮ ᱥᱮ ᱥᱟᱨᱤᱨᱤᱠ ᱡᱟᱦᱟᱸ ᱢᱤᱫᱴᱤᱱ ᱫᱟᱲᱮ ᱛᱟᱦᱮᱱᱟ ᱚᱱᱟ ᱫᱟᱲᱮ ᱵᱟᱝ ᱧᱮᱞᱚᱜ ᱠᱟᱱᱟ ᱱᱟᱦᱟᱜ ᱨᱮᱱ ᱜᱤᱫᱟᱹᱨ ᱠᱚᱣᱟᱜ ᱦᱚᱲᱢᱚ ᱨᱮ ᱥᱮ ᱜᱤᱫᱟᱹᱨ ᱠᱚ ᱴᱷᱮᱱ